ᱡᱟᱦᱟᱸ ᱦᱩᱭᱩᱜ ᱠᱟᱱᱟ ᱱᱤᱭᱟᱹ ᱠᱚᱨᱮ ᱡᱟᱦᱟᱸ ᱵᱚᱠᱥᱤᱝ ᱠᱚ ᱡᱟᱦᱟᱸ ᱚᱱᱟ ᱞᱮᱠᱟᱧ ᱜᱚᱴᱟᱭᱟ ᱡᱩᱫᱤᱧ ᱢᱮᱱ ᱞᱮᱠᱷᱟᱱ ᱦᱩᱭᱩᱜᱼᱟ ᱪᱮᱫᱟᱜ ᱥᱮ ᱤᱧ ᱡᱩᱫᱤᱧ ᱢᱮᱱ ᱞᱮᱠᱷᱟᱱ ᱚᱱᱟ ᱛᱮᱦᱚᱸ ᱞᱟᱦᱟ ᱥᱮᱫ ᱠᱚ ᱵᱟᱲᱦᱟᱣ ᱪᱟᱞᱟᱜ ᱠᱟᱱᱟ ᱵᱚᱠᱥᱤᱝ ᱡᱟᱦᱟᱸ ᱟᱢ ᱪᱮᱫ ᱞᱮᱠᱷᱟᱡ ᱱᱚᱣᱟ ᱛᱮᱦᱚᱸ ᱡᱟᱦᱟᱱᱟᱜ ᱡᱚᱵᱽ ᱱᱚᱠᱨᱤ ᱦᱚᱸ ᱧᱟᱢ ᱫᱟᱲᱮᱭᱟᱜᱼᱟ ᱥᱮ ᱡᱟᱦᱟᱸ ᱤᱧᱟᱹᱜ ᱠᱩᱠᱢᱩ ᱥᱮ ᱵᱟᱝ ᱡᱩᱫᱤ ᱡᱟᱦᱟᱸᱭ ᱚᱱᱟ ᱠᱟᱹᱢᱤ ᱦᱚᱸ ᱢᱚᱡᱽ ᱠᱷᱟᱡ ᱚᱱᱟ ᱦᱚᱧ ᱠᱚᱨᱟᱣᱟ ᱵᱮᱥ ᱜᱮᱠᱷᱟᱱ ᱡᱟᱦᱟᱱᱟᱜ ᱟᱨᱦᱚᱸ ᱮᱢᱟᱱ ᱛᱮᱭᱟᱜ ᱡᱟᱦᱟᱱᱟᱜ ᱚᱱᱠᱟᱱ ᱢᱮᱱᱟᱜ ᱠᱟᱜᱼᱟ ᱡᱟᱦᱟᱸ ᱟᱹᱛᱩ ᱴᱚᱞᱟ ᱨᱮ ᱡᱟᱦᱟᱸ ᱠᱚ ᱢᱮᱱᱟᱜ ᱠᱚᱣᱟ ᱟᱭᱢᱟ ᱡᱟᱦᱟᱱᱟᱜ ᱵᱚᱠᱥᱤᱝ ᱯᱷᱟᱭᱤᱴ ᱥᱤᱥᱴᱮᱹᱢ ᱚᱱᱠᱟ ᱟᱭᱢᱟ ᱞᱟᱹᱲᱦᱟᱹᱭ ᱢᱮᱱᱟᱜᱼᱟ ᱡᱩᱫᱤ ᱚᱱᱠᱟᱱᱟᱜ ᱠᱳᱱᱳ ᱵᱮᱥ ᱜᱮᱠᱷᱟᱡ ᱫᱚ ᱡᱟᱦᱟᱸᱭ ᱠᱚ ᱠᱚᱨᱟᱣᱟ ᱟᱹᱰᱤ ᱵᱷᱟᱹᱜᱤ ᱜᱮᱭᱟ ᱟᱨ ᱠᱟᱹᱢᱤ ᱠᱚᱫᱚ ᱡᱟᱦᱟᱸ ᱱᱤᱭᱟᱹ ᱠᱚ ᱟᱰᱮᱯᱟᱥᱮ ᱨᱮ ᱵᱚᱠᱥᱤᱝ ᱦᱩᱭᱩᱜ ᱠᱟᱱᱟ ᱥᱮ ᱦᱚᱲ ᱥᱟᱶ ᱯᱮᱦᱪᱟᱱ ᱦᱩᱭᱩᱜᱼᱟ ᱚᱱᱟ ᱠᱚᱢ ᱡᱟᱦᱟᱸ ᱵᱟᱲᱟᱭ ᱛᱟᱦᱮᱱᱟ ᱥᱮ ᱪᱮᱫ ᱛᱟᱦᱮᱱ ᱠᱷᱟᱡ ᱡᱟᱦᱟᱸᱭ ᱫᱩᱱᱤᱭᱟᱹ ᱠᱚ ᱧᱮᱞᱟ ᱥᱮ ᱦᱚᱲ ᱥᱟᱶ ᱦᱚᱸ ᱯᱮᱦᱪᱟᱱ ᱛᱟᱦᱮᱱᱟ ᱡᱟᱦᱟᱸᱭ ᱠᱚ ᱧᱮᱞ ᱴᱷᱤᱠ ᱢᱮᱭᱟ ᱱᱚᱝᱠᱟ ᱞᱮᱠᱟ ᱵᱚᱞᱮ ᱱᱩᱭ ᱦᱚᱸ ᱵᱚᱠᱥᱤᱝ ᱵᱚᱞᱮ ᱵᱟᱲᱟᱭᱟ ᱥᱮ ᱦᱚᱲ ᱠᱚᱴᱷᱮᱱ ᱩᱱᱤᱭᱟᱜ ᱯᱮᱦᱪᱟᱱ ᱦᱚᱸ ᱛᱟᱦᱮᱱᱟ ᱟᱨ ᱜᱳᱴᱟ ᱫᱮᱥ ᱫᱩᱱᱤᱭᱟᱹ ᱱᱚᱣᱟ ᱠᱚ ᱠᱟᱹᱢᱤ ᱦᱚᱸ ᱴᱷᱤᱠ ᱴᱷᱟᱠ ᱡᱟᱦᱟᱱᱟᱜ ᱞᱟᱦᱟ ᱥᱮᱫ ᱢᱚᱡᱽ ᱟᱢᱟᱜ ᱪᱟᱞᱟᱜ ᱠᱷᱟᱡ ᱱᱚᱣᱟ ᱦᱚᱸ ᱟᱹᱰᱤ ᱵᱷᱟᱜᱮ ᱡᱤᱱᱤᱥ ᱠᱟᱱᱟ